ᱥᱟᱸᱜᱷᱟᱨ ᱫᱟᱲᱮ ᱫᱚ ᱛᱮᱦᱮᱧ ᱧᱮᱞᱚᱜ ᱠᱟᱱ ᱱᱚᱣᱟ ᱥᱚᱢᱚᱭ ᱨᱮᱭᱟᱜ ᱪᱤᱠᱤ ᱪᱮᱛᱟᱱ ᱨᱮ ᱜᱚᱨᱚᱡᱽ ᱫᱩᱞᱟᱹᱲ ᱫᱚ ᱟᱹᱰᱤ ᱦᱚᱲᱟᱜ ᱜᱮ ᱠᱚᱢ ᱜᱮᱭᱟ ᱪᱤᱠᱤ ᱪᱮᱛᱟᱱᱨᱮ ᱫᱩᱞᱟᱹᱲ ᱫᱚ ᱟᱹᱰᱤᱵᱚᱱ ᱠᱚᱢ ᱜᱮᱭᱟ ᱱᱚᱣᱟ ᱪᱮᱛᱟᱱ ᱨᱮ ᱥᱟᱸᱜᱷᱟᱨ ᱞᱟᱹᱜᱤᱫᱼᱛᱮ ᱫᱟᱬᱟ ᱦᱩᱭᱟᱠᱟᱱᱟ ᱱᱚᱸᱰᱮ ᱧᱮᱞ ᱦᱩᱭᱟᱠᱟᱱᱟ ᱡᱮ ᱪᱤᱠᱤ ᱪᱮᱛᱟᱱ ᱨᱮ ᱪᱮᱫ ᱞᱮᱠᱟᱛᱮ ᱠᱟᱛᱷᱟ ᱯᱟᱥᱱᱟᱣ ᱦᱩᱭᱩᱜᱼᱟ ᱟᱨᱦᱚᱸ ᱪᱮᱫ ᱞᱮᱠᱟᱛᱮ ᱪᱤᱠᱤ ᱨᱮᱭᱟᱜ ᱜᱚᱨᱚᱡᱽ ᱪᱤᱠᱤ ᱛᱩᱞᱩᱡᱽ ᱟᱠᱚᱣᱟᱜ ᱢᱚᱱᱮᱨᱮ ᱜᱚᱨᱚᱡᱽ ᱥᱤᱨᱡᱟᱹᱣ ᱦᱩᱭᱩᱜᱼᱟ ᱥᱮ ᱜᱚᱨᱚᱡᱽ ᱡᱟᱱᱟᱢ ᱦᱩᱭᱩᱜᱼᱟ ᱟᱨ ᱚᱱᱟᱫᱚ ᱛᱚᱵᱮ ᱠᱟᱛᱮᱫ ᱮᱱᱟᱝᱜᱮ ᱯᱩᱨᱩᱱᱚᱜᱼᱟ ᱡᱚᱠᱷᱚᱱ ᱪᱤᱠᱤ ᱨᱮᱭᱟᱜ ᱥᱟᱶᱛᱟ ᱨᱮᱭᱟᱜ ᱥᱤᱵᱤᱞ ᱥᱚᱲᱚᱢᱮᱢ ᱪᱟᱠᱷᱟ ᱦᱚᱪᱚᱭᱮᱭᱟ ᱢᱤᱫᱴᱟᱝ ᱦᱚᱲ ᱡᱟᱦᱟᱸ ᱡᱤᱱᱤᱥ ᱨᱮᱱᱟᱜ ᱜᱮ ᱱᱟᱥᱮᱱᱟᱜ ᱥᱤᱵᱤᱞ ᱟᱨ ᱥᱚᱲᱚᱢᱮ ᱪᱟᱠᱷᱟ ᱞᱮᱠᱷᱟᱱ ᱩᱱᱤ ᱫᱚ ᱟᱫᱚ ᱚᱱᱟ ᱫᱚ ᱡᱟᱦᱟᱸ ᱥᱮᱱ ᱨᱮᱜᱮ ᱧᱟᱢᱚᱜ ᱟᱫᱚ ᱩᱱᱤ ᱚᱱᱟᱭ ᱧᱮᱞ ᱞᱮᱠᱷᱟᱱ ᱥᱮ ᱵᱟᱰᱟᱭ ᱞᱮᱠᱷᱟᱱ ᱩᱱᱤᱫᱚ ᱚᱸᱰᱮ ᱥᱮᱱᱚᱜ ᱜᱮ ᱥᱟᱱᱟᱭᱮᱭᱟ ᱡᱚᱢᱟᱜ ᱠᱷᱟᱱ ᱫᱚ ᱡᱚᱢᱜᱮ ᱥᱟᱱᱟᱭᱮᱭᱟ ᱟᱸᱡᱚᱢᱟᱜ ᱠᱷᱟᱱ ᱫᱚ ᱟᱸᱡᱚᱢᱜᱮ ᱥᱟᱱᱟᱭᱮᱭᱟ ᱟᱫᱚ ᱛᱮᱦᱮᱧ ᱱᱚᱜᱼᱚ ᱱᱚᱝᱠᱟᱱ ᱟᱹᱭᱠᱟᱹᱣᱟᱠᱟᱱᱟ ᱱᱚᱜᱼᱚ ᱱᱚᱝᱠᱟᱱ ᱟᱵᱚ ᱥᱟᱶᱛᱮ ᱫᱟᱬᱟᱱ ᱪᱤᱠᱤ ᱫᱟᱬᱟᱱ ᱫᱤᱥᱚᱢ ᱫᱟᱬᱟᱱ ᱛᱮ ᱱᱚᱝᱠᱟᱱ ᱚᱵᱚᱥᱛᱟ ᱦᱩᱭᱟᱠᱟᱱᱟ ᱡᱟᱦᱟᱸᱨᱮ ᱪᱤᱠᱤ ᱞᱟᱹᱜᱤᱫ ᱫᱤᱥᱚᱢ ᱫᱟᱬᱟᱱ ᱛᱩᱞᱩᱡᱽ ᱦᱚᱲᱠᱚ ᱚᱠᱟᱞᱮᱠᱟᱛᱮ ᱩᱱᱠᱩ ᱟᱠᱚᱣᱟᱜ ᱢᱚᱱᱮᱨᱮ ᱱᱤᱡᱮᱨᱟᱜ ᱡᱟᱹᱛᱤ ᱥᱟᱶᱛᱟ ᱪᱮᱛᱟᱱ ᱪᱤᱠᱤ ᱪᱮᱛᱟᱱ ᱨᱮ ᱜᱚᱨᱚᱡᱽ ᱫᱩᱣᱟᱹᱲ ᱦᱟᱨᱟᱭ ᱞᱟᱜᱟᱜᱼᱟ ᱦᱟᱨᱟ ᱦᱩᱭᱩᱜᱼᱟ ᱩᱱᱠᱩ ᱫᱚ ᱜᱤᱫᱽᱨᱟᱹ ᱞᱮᱠᱟ ᱵᱟᱹᱭ ᱵᱟᱹᱭᱛᱮ ᱵᱷᱩᱞᱟᱹᱣ ᱠᱚ ᱦᱩᱭᱩᱜᱼᱟ ᱵᱩᱜᱤ ᱟᱨ ᱵᱟᱹᱲᱤᱡᱽ ᱵᱟᱝ ᱵᱩᱡᱷᱟᱹᱣ ᱠᱟᱛᱮᱫ ᱢᱟᱲᱟᱝ ᱫᱚ ᱩᱱᱤ ᱚᱠᱟ ᱞᱮᱠᱟᱛᱮᱢ ᱥᱩᱨᱮᱭᱟ ᱪᱮᱫ ᱞᱮᱠᱟᱛᱮᱢ ᱨᱟᱹᱥᱠᱟᱹ ᱦᱚᱪᱚᱭᱮᱭᱟ ᱤᱱᱟᱹᱯᱚᱨᱮ ᱵᱟᱹᱭ ᱵᱟᱹᱭᱛᱮ ᱵᱩᱜᱤ ᱟᱨ ᱵᱟᱹᱲᱤᱡᱽ ᱨᱮᱭᱟᱜ ᱫᱚ ᱥᱮᱪᱮᱫ ᱮᱢᱚᱜ ᱦᱩᱭᱩᱜᱼᱟ ᱱᱚᱜᱼᱚ ᱱᱚᱝᱠᱟᱱ ᱠᱟᱹᱢᱤ ᱟᱵᱚ ᱟᱹᱰᱤ ᱡᱟᱹᱨᱩᱨ ᱠᱟᱱᱟ ᱪᱮᱫᱟᱜ ᱥᱮ ᱪᱤᱠᱤ ᱫᱚᱭ ᱚᱞ ᱠᱟᱱᱟ ᱪᱤᱠᱤ ᱫᱚᱭ ᱵᱟᱨᱟᱦᱤ ᱠᱟᱱᱟ ᱪᱤᱠᱤᱜᱮ ᱟᱵᱚᱭ ᱛᱚᱞ ᱵᱚᱱᱟ ᱜᱩᱨᱩ ᱜᱚᱢᱠᱮ ᱫᱚᱭ ᱞᱟᱹᱭᱟᱠᱟᱫ ᱜᱮᱭᱟ ᱚᱞ ᱫᱚᱭ ᱵᱟᱨᱟᱦᱤ ᱠᱟᱱᱟ ᱟᱵᱚᱭ ᱛᱚᱞ ᱵᱚᱱᱟ ᱟᱨᱦᱚᱸᱭ ᱢᱮᱱᱟᱠᱟᱜᱼᱟ ᱚᱞᱪᱤᱠᱤ ᱫᱚ ᱠᱟᱱᱟ ᱟᱵᱚᱣᱟᱜ ᱢᱮᱸᱫ ᱛᱮᱦᱮᱧ ᱟᱵᱚᱣᱟᱜ ᱚᱱᱟ ᱢᱮᱸᱫ ᱢᱟᱨᱥᱟᱞ ᱵᱟᱝᱛᱮ ᱟᱵᱚᱦᱚᱸ ᱵᱩᱜᱤ ᱵᱟᱹᱲᱤᱡᱽ ᱵᱟᱵᱚᱱ ᱩᱨᱩᱢ ᱫᱟᱲᱮᱭᱟᱜ ᱠᱟᱱᱟ ᱟᱫᱚ ᱱᱚᱣᱟ ᱟᱹᱰᱤ ᱡᱟᱹᱨᱩᱲᱟ ᱱᱚᱣᱟ ᱥᱮᱪᱮᱫ ᱱᱚᱣᱟ ᱪᱤᱠᱤ ᱪᱮᱛᱟᱱ ᱪᱤᱠᱤ ᱪᱮᱫᱚᱜ ᱟᱹᱰᱤᱜᱮ ᱞᱟᱹᱠᱛᱤᱜ ᱠᱟᱱ ᱛᱟᱵᱚᱱᱟ ᱛᱚᱵᱮ ᱮᱱᱟᱝ ᱟᱵᱚ ᱫᱚᱵᱚᱱ ᱡᱩᱢᱤᱫ ᱫᱟᱲᱮᱭᱟᱜᱼᱟ